ᱜᱤᱫᱽᱨᱟᱹ ᱠᱚ ᱱᱮᱛᱟᱨ ᱜᱮᱢ ᱵᱟᱝᱠᱚ ᱠᱷᱮᱞᱳᱰ ᱠᱟᱱᱟ ᱠᱟᱨᱚᱱ ᱩᱱᱠᱩ ᱫᱤᱨᱜᱷᱚᱠᱷᱚᱱ ᱥᱮ ᱥᱟᱨᱟᱠᱠᱷᱚᱱ ᱥᱮ ᱥᱟᱨᱟᱫᱤᱱ ᱠᱷᱟᱹᱞᱤ ᱢᱳᱵᱟᱭᱤᱞ ᱥᱮ ᱴᱤᱵᱷᱤ ᱨᱮᱜᱮ ᱧᱩᱨᱩ ᱠᱚ ᱛᱟᱦᱮᱱ ᱠᱟᱱᱟ ᱴᱤᱵᱷᱤ ᱨᱮ ᱥᱮ ᱢᱳᱵᱟᱭᱤᱞ ᱨᱮ ᱪᱮᱫ ᱦᱟᱱᱮ ᱜᱮᱢ ᱠᱚ ᱠᱷᱮᱞᱳᱰ ᱠᱟᱱᱟ ᱯᱷᱤᱨᱤ ᱯᱷᱟᱭᱟᱨ ᱥᱮ ᱟᱨᱦᱚᱸ ᱮᱢᱟᱱ ᱜᱮᱢ ᱠᱚ ᱚᱱᱟ ᱠᱷᱟᱹᱛᱤᱨ ᱠᱷᱮᱞᱳᱰ ᱨᱮ ᱢᱚᱱᱮ ᱵᱟᱝ ᱞᱟᱜᱟᱜ ᱠᱟᱱ ᱛᱟᱠᱚᱣᱟ ᱟᱨᱦᱚᱸ ᱱᱩᱠᱩ ᱵᱟᱲᱠᱤ ᱵᱟᱲᱛᱤ ᱩᱫᱽᱜᱟᱹᱣ ᱦᱩᱭᱩᱜᱼᱟ ᱠᱷᱮᱞᱳᱰᱨᱮ ᱡᱮ ᱱᱩᱠᱩ ᱡᱟᱛᱮ ᱠᱚᱨᱮ ᱠᱷᱮᱞᱳᱰ ᱨᱮᱜᱮ ᱡᱟᱹᱥᱛᱤ ᱴᱟᱭᱤᱢ ᱠᱚ ᱮᱢ ᱢᱟ ᱱᱩᱠᱩ ᱡᱟᱹᱥᱛᱤ ᱜᱮ ᱠᱷᱮᱞᱳᱰ ᱦᱚᱪᱚ ᱠᱚ ᱦᱩᱭᱩᱜᱼᱟ ᱡᱟᱛᱮ ᱠᱚᱨᱮ ᱱᱩᱠᱩ ᱚᱱᱟ ᱠᱷᱮᱞᱳᱰ ᱨᱮ ᱢᱚᱱᱮ ᱞᱟᱜᱟᱣ ᱟᱠᱚ ᱢᱟ ᱟᱨ ᱚᱱᱟ ᱢᱚᱱᱮ ᱥᱮ ᱚᱱᱟ ᱴᱤᱵᱷᱤ ᱥᱮ ᱢᱳᱵᱟᱭᱤᱞ ᱨᱮᱭᱟᱜ ᱩᱭᱦᱟᱹᱨ ᱵᱷᱟᱵᱱᱟ ᱠᱚ ᱦᱤᱲᱤᱧ ᱢᱟ ᱡᱟᱨ ᱯᱷᱚᱞᱮ ᱟᱨᱦᱚᱸ ᱵᱟᱹᱲᱛᱤᱜ ᱛᱟᱠᱚᱣᱟ ᱚᱱᱟ ᱠᱷᱮᱞᱳᱰ ᱪᱮᱛᱟᱱ ᱨᱮ ᱩᱱᱠᱩᱣᱟᱜ ᱩᱭᱦᱟᱹᱨ ᱵᱷᱟᱵᱽᱱᱟ ᱥᱮ ᱪᱤᱱᱛᱟ ᱠᱷᱮᱞᱳᱰ ᱪᱮᱛᱟᱱ ᱨᱮ ᱩᱱᱠᱩᱣᱟᱜ ᱩᱫᱽᱜᱟᱹᱣ ᱛᱟᱦᱮᱱ ᱛᱟᱠᱚᱣᱟ